ᱦᱳᱭ ᱤᱧᱢᱟ ᱟᱹᱰᱤ ᱞᱮᱠᱟᱱ ᱯᱚᱨᱚᱵᱽ ᱤᱧ ᱵᱟᱰᱟᱭᱟ ᱟᱹᱰᱤ ᱞᱮᱠᱟᱱ ᱯᱚᱨᱚᱵᱽ ᱞᱮ ᱢᱟᱱᱟᱣᱟ ᱟᱫᱚ ᱡᱟᱹᱥᱛᱤ ᱠᱷᱚᱱ ᱵᱟᱦᱟ ᱯᱚᱨᱚᱵᱽ ᱵᱟᱨᱮᱛᱮ ᱰᱷᱮᱨ ᱤᱧ ᱵᱟᱰᱟᱭᱟ ᱵᱟᱦᱟ ᱫᱚ ᱟᱞᱮ ᱟᱞᱮ ᱯᱮ ᱢᱟᱦᱟ ᱞᱮ ᱯᱮ ᱢᱟᱦᱟᱞᱮ ᱢᱟᱱᱟᱣᱟ ᱯᱨᱚᱛᱷᱚᱢ ᱫᱚ ᱩᱢ ᱱᱟᱲᱠᱟ ᱫᱤᱱ ᱩᱱ ᱥᱚᱢᱚᱭ ᱫᱚ ᱵᱚᱸᱜᱟᱼᱵᱩᱨᱩᱞᱮ ᱡᱟᱦᱮᱨ ᱨᱮᱱ ᱵᱚᱸᱜᱟᱼᱵᱩᱨᱩ ᱱᱟᱭᱠᱮ ᱵᱟᱵᱟ ᱟᱨ ᱟᱹᱛᱩ ᱦᱚᱲ ᱥᱮ ᱱᱟᱛᱮ ᱡᱟᱦᱮᱨ ᱨᱮᱱ ᱵᱚᱸᱟᱼᱵᱩᱨᱩ ᱠᱚ ᱩᱢ ᱱᱟᱲᱠᱟ ᱠᱚᱣᱟ ᱩᱢ ᱱᱟᱲᱠᱟ ᱤᱱᱟᱹ ᱛᱮᱥᱟᱨ ᱫᱤᱱ ᱫᱚ ᱤᱱᱟᱹ ᱫᱚᱥᱟᱨ ᱫᱤᱱ ᱫᱚ ᱵᱟᱦᱟ ᱩᱱ ᱥᱚᱢᱚᱭ ᱫᱚ ᱥᱮᱛᱟᱜ ᱨᱮ ᱠᱩᱲᱤ ᱠᱚ ᱮᱱᱮᱡ ᱮᱱᱮᱡ ᱛᱮ ᱱᱟᱭᱠᱮ ᱵᱟᱵᱟ ᱡᱟᱦᱮᱨ ᱛᱮᱠᱚ ᱤᱫᱤᱭᱮᱭᱟ ᱡᱟᱦᱮᱨ ᱨᱮ ᱤᱫᱤ ᱦᱚᱴᱚ ᱠᱟᱛᱮᱫ ᱠᱚᱲᱟ ᱠᱚᱫᱚ ᱠᱚ ᱪᱟᱞᱟᱜᱼᱟ ᱵᱤᱨᱛᱮ ᱥᱟᱨᱡᱚᱢ ᱵᱟᱦᱟ ᱟᱹᱜᱩ ᱟᱨ ᱥᱟᱨᱡᱚᱢ ᱵᱟᱦᱟ ᱠᱚ ᱟᱹᱜᱩ ᱠᱟᱛᱮᱫ ᱦᱤᱡᱩᱜ ᱟᱠᱚ ᱟᱨ ᱛᱟᱨᱟᱥᱤᱧ ᱵᱮᱲᱟ ᱫᱚ ᱠᱩᱲᱤ ᱠᱚ ᱠᱩᱲᱤ ᱠᱚᱠᱚ ᱪᱟᱞᱟᱜᱼᱟ ᱡᱟᱦᱮᱨ ᱛᱮ ᱟᱨ ᱱᱟᱭᱠᱮ ᱵᱟᱵᱟ ᱴᱷᱮᱱ ᱥᱟᱨᱡᱚᱢ ᱵᱟᱦᱟ ᱠᱚ ᱠᱚᱭᱮᱭᱟ ᱟᱨ ᱥᱩᱫᱽᱨᱮ ᱞᱟᱜᱟᱣ ᱠᱟᱛᱮᱫ ᱠᱚ ᱮᱱᱮᱡᱼᱟ ᱮᱱᱮᱡ ᱮᱱᱮᱡ ᱮᱱᱮᱡ ᱟᱠᱚ ᱠᱤᱪᱷᱩ ᱜᱷᱟᱹᱲᱤᱡ ᱠᱚ ᱮᱱᱮᱡᱟ ᱟᱨ ᱡᱟᱦᱮᱨ ᱨᱮ ᱮᱱᱮᱡ ᱵᱟᱲᱟ ᱠᱟᱛᱮᱫ ᱮᱱᱮᱡ ᱮᱱᱮᱡ ᱛᱮᱜᱮ ᱚᱲᱟᱜ ᱠᱚ ᱟᱹᱜᱩᱭᱮᱭᱟ ᱠᱩᱞᱦᱤ ᱠᱩᱞᱦᱤ ᱛᱮ ᱚᱲᱟᱜ ᱠᱚ ᱟᱹᱜᱩᱭᱮᱭᱟ ᱟᱨ ᱦᱚᱲ ᱟᱠᱚᱣᱟᱜ ᱪᱷᱟᱴᱠᱟ ᱨᱮ ᱱᱟᱭᱠᱮ ᱵᱟᱵᱟ ᱡᱟᱸᱜᱟ ᱫᱟᱜ ᱠᱚ ᱟᱹᱨᱩᱵᱮᱭᱟ ᱟᱨ ᱟᱨ ᱱᱟᱭᱠᱮᱭᱟᱜ ᱮᱱᱮᱡ ᱮᱱᱮᱡ ᱛᱮ ᱱᱟᱭᱠᱮ ᱚᱲᱟᱜ ᱠᱚ ᱦᱤᱡᱩᱜᱼᱟ ᱟᱨ ᱱᱟᱭᱠᱮ ᱠᱚ ᱟᱠᱚ ᱚᱲᱟᱜ ᱠᱚ ᱥᱮᱴᱮᱨ ᱦᱚᱴᱚ ᱠᱟᱭᱟ ᱟᱨ ᱥᱟᱹᱜᱩᱱ ᱠᱚᱲᱟ ᱠᱚᱫᱚ ᱥᱟᱹᱜᱩᱱ ᱥᱩᱯᱟᱹᱲᱤ ᱠᱚ ᱫᱤᱯᱤᱞ ᱠᱟᱜᱼᱟ ᱛᱟᱨᱟ ᱠᱚᱫᱚ ᱪᱟᱣᱟᱨ ᱠᱚ ᱥᱟᱵ ᱠᱟᱜᱼᱟ ᱛᱟᱨᱟ ᱠᱚᱫᱚ ᱫᱟᱹᱣᱲᱟᱹ ᱟᱨ ᱡᱚᱱᱚᱜ ᱠᱚ ᱥᱟᱵ ᱠᱚᱜᱼᱟ ᱟᱹᱰᱤ ᱰᱷᱮᱨ ᱡᱮ ᱡᱟᱦᱟᱨ ᱟᱹᱰᱤ ᱞᱮᱠᱟᱱ ᱥᱟᱢᱟᱱ ᱠᱚ ᱥᱟᱵ ᱠᱟᱜᱼᱟ ᱟᱨ ᱵᱟᱦᱟ ᱦᱤᱞᱳᱜ ᱫᱚ ᱜᱳᱴᱟ ᱧᱤᱫᱟᱹ ᱠᱚ ᱮᱱᱮᱡᱼᱟ ᱟᱠᱷᱲᱟ ᱨᱮ ᱟᱠᱷᱲᱟ ᱨᱮ ᱮᱱᱮᱡ ᱮᱱᱮᱡ ᱛᱮᱠᱚ ᱟᱸᱜᱟᱭᱟ ᱟᱨ ᱤᱱᱟᱹ ᱫᱚᱥᱟᱨ ᱫᱤᱱ ᱫᱚ ᱟᱸᱜ ᱨᱟᱲᱟ ᱩᱱ ᱥᱚᱢᱚᱭ ᱫᱚ ᱟᱹᱛᱩ ᱨᱮᱱ ᱠᱚᱲᱟ ᱠᱚ ᱵᱟᱲᱜᱮ ᱥᱩᱨ ᱠᱚᱨᱮᱢᱟ ᱵᱩᱨᱩ ᱠᱚᱢᱟ ᱵᱟᱹᱱᱩᱜᱼᱟ ᱵᱤᱨᱼᱵᱩᱨᱩ ᱠᱚ ᱛᱟᱦᱮᱱ ᱠᱷᱟᱱ ᱚᱸᱰᱮ ᱚᱸᱰᱮ ᱠᱚ ᱥᱮᱸᱫᱽᱨᱟ ᱠᱚᱣᱟ ᱡᱤᱵᱽᱼᱡᱤᱭᱟᱹᱞᱤ ᱠᱚ ᱟᱫᱚ ᱵᱩᱨᱩ ᱠᱚ ᱥᱩᱨ ᱨᱮ ᱰᱟᱝᱛᱮ ᱵᱟᱲᱜᱮ ᱠᱚᱨᱮᱜᱮ ᱥᱤᱢ ᱥᱩᱠᱨᱤ ᱡᱟᱦᱟᱸ ᱜᱮᱠᱚ ᱧᱟᱢ ᱠᱚ ᱩᱱᱠᱩ ᱜᱮᱠᱚ ᱥᱮᱸᱫᱽᱨᱟ ᱠᱚᱣᱟ ᱥᱩᱠᱨᱤ ᱫᱚ ᱩᱱᱟᱹᱜ ᱥᱮᱬᱟ ᱠᱚᱫᱚ ᱩᱱᱠᱩ ᱫᱚ ᱵᱟᱠᱚ ᱥᱤᱢ ᱠᱚᱜᱮ ᱥᱤᱢ ᱠᱚ ᱡᱩᱫᱤ ᱵᱟᱠᱚ ᱧᱟᱢ ᱠᱚᱣᱟ ᱮᱱᱟᱹᱠᱷᱟᱱ ᱚᱱᱠᱟ ᱠᱚᱲᱟ ᱠᱚ ᱨᱮᱦᱚᱸ ᱥᱮᱸᱫᱽᱨᱟ ᱵᱟᱲᱟ ᱠᱟᱛᱮᱫ ᱠᱚ ᱟᱹᱜᱩ ᱠᱚᱣᱟ ᱟᱨ ᱩᱱᱠᱩ ᱚᱲᱟᱜ ᱠᱚ ᱟᱹᱜᱩ ᱠᱚᱣᱟ ᱟᱨ ᱢᱤᱫᱴᱟᱱ ᱰᱟᱝᱨᱤ ᱠᱚ ᱛᱚᱞ ᱠᱚᱣᱟ ᱟᱨ ᱜᱚᱜ ᱠᱟᱛᱮᱫ ᱚᱲᱟᱜ ᱠᱚ ᱟᱹᱜᱩ ᱠᱚᱣᱟ ᱟᱨ ᱩᱱᱠᱩ ᱡᱟᱸᱜᱟ ᱠᱚ ᱠᱚ ᱚᱲᱟᱜ ᱨᱮ ᱦᱮᱡ ᱠᱟᱱᱟ ᱠᱚ ᱯᱩᱨᱟᱹ ᱨᱟᱹᱥᱠᱟᱹᱣᱟᱱ ᱯᱚᱨᱚᱵᱽ ᱠᱟᱱ ᱜᱮᱭᱟ ᱵᱟᱦᱟ ᱯᱚᱨᱚᱵᱽ ᱫᱚ ᱵᱟᱦᱟ ᱯᱚᱨᱚᱵᱽ ᱨᱮᱫᱚ ᱵᱟᱦᱟ ᱯᱚᱨᱚᱵᱽ ᱢᱟᱲᱟᱝ ᱛᱮ ᱩᱱᱠᱩ ᱤᱭᱟᱹ ᱠᱚᱫᱚ ᱥᱟᱹᱲᱤ ᱠᱚᱠᱚ ᱠᱤᱨᱤᱧ ᱠᱟᱜᱼᱟ ᱠᱚᱲᱟ ᱠᱚ ᱫᱷᱩᱛᱤ ᱠᱚ ᱩᱱᱟᱹᱜ ᱨᱟᱹᱥᱠᱟᱹ ᱵᱩᱡᱷᱟᱹᱜᱼᱟ ᱵᱟᱦᱟ ᱯᱚᱨᱚᱵᱽ ᱨᱮ ᱨᱟᱹᱥᱠᱟᱹ ᱜᱮ ᱵᱩᱡᱷᱟᱹᱜᱼᱟ ᱯᱩᱨᱟᱹ ᱮᱱᱮᱡ ᱥᱮᱨᱮᱧ ᱛᱮ ᱯᱩᱨᱟᱹ ᱜᱷᱟᱢᱟ ᱜᱷᱳᱨ ᱠᱚᱜᱼᱟ ᱵᱟᱦᱟ ᱨᱮᱫᱚ ᱡᱚᱛᱚ ᱠᱚᱜᱮ ᱵᱟᱡᱟᱨ ᱠᱚᱨᱮ ᱠᱚ ᱛᱟᱦᱮᱱᱟ ᱡᱟᱦᱟᱸ ᱜᱮ ᱯᱮᱲᱟ ᱠᱚᱦᱚᱸ ᱠᱚ ᱦᱤᱡᱩᱜᱼᱟ ᱟᱨ ᱚᱲᱟᱜ ᱦᱚᱲ ᱡᱟᱦᱟᱸ ᱵᱟᱝ ᱠᱚᱨᱮ ᱠᱚ ᱛᱟᱦᱮᱱᱟ ᱟᱨ ᱠᱩᱲᱤ ᱢᱤᱥᱨᱟ ᱠᱚ ᱥᱮ ᱦᱚᱯᱚᱱ ᱮᱨᱟ ᱠᱚᱠᱚ ᱡᱟᱶᱟᱭ ᱠᱚᱜᱼᱟ ᱵᱟᱦᱟ ᱯᱚᱨᱚᱵᱽ ᱨᱮᱠᱚ ᱦᱤᱡᱩᱜᱼᱟ ᱟᱨ ᱵᱟᱠᱷᱟᱱ ᱯᱮᱲᱟ ᱠᱚᱣᱟ ᱠᱚ ᱩᱱ ᱵᱟᱦᱟ ᱯᱚᱨᱚᱵᱽ ᱨᱮᱜᱮ ᱠᱚ ᱢᱟᱲᱟᱝ ᱢᱟ ᱵᱟᱠᱚ ᱥᱚᱢᱚᱭᱚᱜᱼᱟ ᱱᱤᱭᱟᱹ ᱵᱟᱦᱟ ᱯᱚᱨᱚᱵᱽ ᱨᱮ ᱡᱚᱛᱚ ᱦᱮᱡ ᱢᱤᱫ ᱠᱟᱛᱮᱫ ᱯᱮᱲᱟ ᱢᱤᱥᱨᱟ ᱠᱚ ᱦᱚᱯᱚᱱ ᱮᱨᱟ ᱠᱚᱠᱚ ᱫᱩᱲᱩᱵ ᱢᱤᱫ ᱠᱚᱜᱼᱟ ᱟᱨ ᱠᱚ ᱯᱮᱲᱟ ᱠᱚᱣᱟ ᱟᱹᱰᱤ ᱨᱟᱹᱥᱠᱟᱹᱣᱟᱱ ᱯᱚᱨᱚᱵᱽ ᱠᱟᱱᱟ ᱵᱟᱦᱟ ᱯᱚᱨᱚᱵᱽ ᱫᱚ ᱮᱴᱟᱜ ᱯᱚᱨᱚᱵᱽ ᱠᱚᱦᱚᱸ ᱢᱮᱱᱟᱜ ᱜᱮᱭᱟ ᱟᱫᱚ ᱡᱟᱹᱥᱛᱤ ᱠᱷᱚᱱ ᱡᱟᱹᱥᱛᱤ ᱫᱚ ᱵᱟᱦᱟ ᱯᱚᱨᱚᱵᱽ ᱨᱮᱜᱮ ᱨᱟᱹᱥᱠᱟᱹ ᱫᱷᱟᱨᱟ ᱵᱩᱡᱷᱟᱹᱜᱼᱟ ᱚᱱᱟ ᱵᱟᱨᱮ ᱛᱮᱜᱮ ᱦᱟᱸᱜ ᱡᱟᱹᱥᱛᱤ ᱫᱚᱧ ᱵᱟᱲᱟᱭ ᱟᱠᱟᱫᱼᱟ ᱟᱨ ᱮᱴᱟᱜᱟᱜ ᱯᱚᱨᱚᱵᱽ ᱠᱚᱨᱮᱱᱟᱜ ᱫᱚ ᱵᱟᱰᱟᱭ ᱫᱚᱧ ᱵᱟᱰᱟᱭ ᱜᱮᱭᱟ ᱟᱫᱚ ᱡᱟᱹᱥᱛᱤ ᱨᱟᱹᱥᱠᱟᱹ ᱫᱚ ᱤᱧᱫᱚ ᱵᱟᱦᱟ ᱨᱮᱜᱮᱧ ᱵᱩᱡᱷᱟᱹᱣᱟ ᱵᱟᱦᱟ ᱯᱚᱨᱚᱵᱽ ᱫᱚ ᱟᱹᱰᱤ ᱨᱟᱹᱥᱠᱟᱹᱣᱟᱱ ᱯᱚᱨᱚᱵᱽ ᱠᱟᱱ ᱜᱮᱟ ᱵᱟᱦᱟᱨᱮ ᱨᱮ ᱩᱱᱟᱹᱜ ᱨᱟᱹᱥᱠᱟᱹ ᱵᱩᱡᱷᱟᱹᱜᱼᱟ ᱮᱱᱮᱡ ᱥᱮᱨᱮᱧ ᱛᱩᱢᱫᱟᱜ ᱴᱟᱢᱟᱠ ᱛᱮ ᱜᱷᱟᱢᱟ ᱜᱷᱩᱨ ᱠᱚᱜᱼᱟ ᱡᱟᱦᱮᱨ ᱨᱮᱦᱚᱸ ᱮᱱᱮᱡ ᱥᱮᱨᱮᱧ ᱛᱮ ᱯᱩᱨᱟᱹ ᱜᱷᱟᱢᱟ ᱜᱳᱨ ᱠᱚᱜᱼᱟ ᱱᱚᱣᱟ ᱠᱚᱦᱚᱸ ᱠᱚ ᱢᱮᱥᱟ ᱠᱚᱜᱼᱟ ᱚᱱᱟ ᱠᱷᱟᱹᱛᱤᱨ ᱛᱮ ᱩᱱᱟᱹᱜ ᱨᱟᱹᱥᱠᱟᱹ ᱫᱚ ᱵᱩᱡᱷᱟᱹᱜᱼᱟ ᱠᱚᱲᱟ ᱠᱚᱫᱚ ᱠᱚ ᱨᱩᱢᱩᱜᱼᱟ ᱟᱨ ᱱᱟᱭᱠᱮ ᱵᱟᱵᱟ ᱫᱚ ᱫᱩᱲᱩᱵ ᱠᱟᱛᱮᱫ ᱵᱟᱦᱟ ᱠᱚᱭ ᱮᱢᱟ ᱠᱚᱣᱟ ᱥᱟᱨᱡᱚᱢ ᱵᱟᱦᱟ ᱥᱟᱨᱡᱚᱢ ᱵᱟᱦᱟ ᱠᱚ ᱟᱛᱟᱝᱟ ᱟᱛᱟᱝ ᱠᱟᱛᱮᱫ ᱞᱟᱜᱟᱣ ᱟᱠᱚ ᱟᱨ ᱠᱚᱲᱟ ᱠᱚᱫᱚ ᱡᱟᱦᱮᱨ ᱥᱳᱲᱮ ᱠᱚ ᱡᱚᱢ ᱵᱟᱲᱟ ᱠᱟᱛᱮᱫ ᱡᱟᱦᱟᱸ ᱠᱚᱫᱚ ᱵᱚᱸᱜᱟ ᱠᱚᱫᱚ ᱠᱚ ᱦᱤᱡᱩᱜᱼᱟ ᱩᱱᱠᱩ ᱠᱚ ᱡᱟᱦᱮᱨ ᱨᱮᱠᱚ ᱨᱩᱢᱩᱜᱼᱟ ᱟᱨ ᱧᱮᱧᱮᱞ ᱦᱚᱲ ᱠᱚᱫᱚ ᱡᱟᱦᱮᱨ ᱥᱳᱲᱮ ᱠᱚ ᱡᱚᱢ ᱵᱟᱲᱟ ᱠᱟᱛᱮᱫ ᱧᱮᱞ ᱠᱚᱣᱟ ᱠᱚ ᱮᱱᱮᱡ ᱠᱚ ᱮᱱᱮᱡ ᱵᱷᱟᱜᱟᱣ ᱠᱟᱛᱮᱫ ᱠᱩᱲᱤ ᱠᱚᱦᱚᱸ ᱠᱚ ᱮᱱᱮᱡ ᱮᱱᱮᱡ ᱛᱮ ᱱᱟᱭᱠᱮ ᱱᱟᱭᱠᱮ ᱵᱟᱵᱟᱣᱟᱜ ᱚᱲᱟᱜ ᱛᱮᱠᱚ ᱟᱹᱜᱩᱭᱮᱭᱟ ᱟᱨ ᱚᱲᱟᱜ ᱨᱮ ᱱᱟᱭᱠᱮ ᱚᱲᱟᱜ ᱨᱮ ᱱᱟᱭᱠᱮ ᱨᱟᱪᱟ ᱨᱮᱦᱚᱸ ᱠᱟᱹᱴᱤᱡ ᱠᱚ ᱮᱱᱮᱡ ᱧᱚᱜᱟ ᱟᱨ ᱦᱟᱺᱰᱤ ᱠᱚ ᱧᱩ ᱵᱟᱲᱟ ᱠᱟᱛᱮᱫ ᱱᱟᱭᱠᱮ ᱚᱲᱟᱜ ᱨᱮ ᱚᱸᱰᱮ ᱠᱷᱚᱱ ᱟᱠᱷᱲᱟ ᱛᱮᱜᱮ ᱠᱚ ᱦᱤᱡᱩᱜᱼᱟ ᱟᱨ ᱟᱠᱷᱲᱟ ᱨᱮ ᱮᱱᱮᱡ ᱵᱟᱲᱟ ᱠᱟᱛᱮᱫ ᱮᱱᱮᱡ ᱮᱱᱮᱡ ᱚᱠᱚᱭ ᱠᱚᱫᱚ ᱫᱟᱠᱟ ᱠᱚ ᱵᱟᱠᱚ ᱡᱚᱢ ᱠᱟᱜ ᱠᱷᱟᱱ ᱫᱟᱠᱟ ᱠᱚᱠᱚ ᱡᱚᱢ ᱟᱹᱜᱩᱭᱟ ᱛᱟᱨᱟ ᱠᱚᱫᱚ ᱠᱚ ᱮᱱᱮᱡ ᱦᱟᱛᱟᱲᱟ ᱚᱱᱠᱟ ᱚᱱᱠᱟ ᱛᱮ ᱯᱟᱹᱨᱤ ᱯᱟᱹᱨᱤ ᱛᱮ ᱠᱚᱲᱟ ᱦᱚᱸ ᱡᱟᱦᱟᱸᱭ ᱞᱟᱸᱜᱟᱭᱮᱱᱟ ᱛᱩᱢᱫᱟᱜ ᱴᱟᱢᱟᱠ ᱨᱩᱭᱟᱠᱚ ᱵᱚᱫᱚᱞᱚᱜᱼᱟ ᱠᱚ ᱡᱟᱦᱟᱸᱭ ᱞᱟᱸᱜᱟᱭᱮᱱᱟ ᱩᱱᱤ ᱫᱚᱭ ᱡᱤᱨᱟᱹᱜᱼᱟ ᱦᱟᱺᱰᱤ ᱠᱚ ᱛᱟᱦᱮᱱᱟ ᱦᱟᱺᱰᱤ ᱠᱚᱠᱚ ᱧᱩᱭᱟ ᱟᱠᱷᱲᱟ ᱨᱮ ᱛᱩᱢᱫᱟᱜ ᱠᱚ ᱨᱩᱭᱟ ᱴᱟᱢᱟᱠ ᱠᱚ ᱨᱩᱭᱟ ᱞᱟᱸᱜᱟᱜ ᱠᱷᱟᱱ ᱠᱚ ᱯᱟᱹᱨᱤ ᱯᱟᱹᱨᱤ ᱠᱩᱲᱤ ᱦᱚᱸ ᱫᱟᱠᱟ ᱡᱚᱢ ᱠᱚ ᱥᱮᱱᱚᱜᱼᱟ ᱦᱤᱡᱩᱜ ᱟᱠᱚ ᱟᱨᱠᱚ ᱮᱱᱮᱡᱼᱟ ᱟᱨ ᱡᱟᱦᱟᱸᱭ ᱵᱟᱭ ᱡᱚᱢ ᱟᱠᱟᱫᱼᱟ ᱩᱱᱤ ᱚᱲᱟᱜ ᱮ ᱪᱟᱞᱟᱜᱼᱟ ᱫᱟᱠᱟᱭ ᱡᱚᱢᱟ ᱦᱤᱡᱩᱜ ᱟᱭ ᱟᱨ ᱜᱳᱴᱟ ᱧᱤᱫᱟᱹ ᱩᱱ ᱦᱤᱞᱳᱜ ᱫᱚ ᱥᱮᱛᱟᱜ ᱫᱷᱟᱹᱵᱤᱡ ᱠᱚ ᱟᱸᱜᱟᱭᱟ ᱟᱨᱦᱚᱸ ᱛᱟᱨᱟ ᱛᱟᱨᱟ ᱠᱚᱫᱚ ᱥᱮᱛᱟᱜ ᱫᱷᱟᱹᱵᱤᱡ ᱦᱚᱸ ᱟᱹᱰᱤ ᱜᱷᱟᱹᱲᱤᱡ ᱠᱚ ᱮᱱᱮᱡᱼᱟ ᱛᱟᱨᱟ ᱟᱹᱛᱩ ᱠᱚᱨᱮ ᱫᱚ ᱛᱟᱨᱟ ᱟᱹᱛᱩ ᱠᱚᱨᱮ ᱫᱚ ᱧᱤᱫᱟᱹ ᱦᱚᱸ ᱵᱟᱝᱠᱚ ᱟᱸᱜᱟᱭᱟ ᱛᱟᱨᱟ ᱟᱹᱛᱩ ᱫᱚ ᱟᱸᱜᱟ ᱠᱟᱛᱮᱫ ᱥᱮᱛᱟᱜ ᱯᱩᱨᱟᱹ ᱫᱚᱥᱟᱨ ᱫᱷᱟᱹᱵᱤᱡ ᱠᱚ ᱮᱱᱮᱡᱼᱟ ᱚᱸᱰᱮ ᱠᱷᱚᱱ ᱵᱷᱤᱝᱲᱟᱹᱣ ᱵᱟᱲᱟ ᱠᱟᱛᱮᱫ ᱜᱮ ᱟᱜ ᱨᱟᱲᱟᱭᱟᱠᱚ ᱵᱟᱠᱷᱟᱱ ᱥᱮᱸᱫᱽᱨᱟ ᱠᱚ ᱪᱟᱞᱟᱜᱼᱟ ᱥᱮᱸᱫᱽᱨᱟ ᱠᱟᱸᱠᱲᱟ ᱠᱚᱠᱚ ᱧᱟᱢ ᱠᱚ ᱠᱷᱟᱱ ᱡᱟᱦᱟᱱ ᱜᱮ ᱵᱟᱲᱜᱮ ᱡᱷᱟᱲᱜᱮ ᱨᱮᱠᱚ ᱧᱟᱢ ᱠᱚᱣᱟ ᱩᱱᱠᱩ ᱠᱚᱠᱚ ᱥᱮᱸᱫᱽᱨᱟ ᱠᱚᱣᱟ